ᱟᱵᱚ ᱱᱚᱣᱟ ᱵᱷᱟᱨᱚᱛ ᱫᱤᱥᱚᱢ ᱨᱮᱱᱟᱜ ᱥᱮᱪᱮᱫ ᱵᱮᱵᱚᱥᱛᱷᱟ ᱧᱮᱞ ᱠᱟᱛᱮᱫ ᱤᱧᱟᱹᱜ ᱱᱚᱣᱟᱜᱮ ᱢᱚᱱᱮ ᱟᱹᱰᱤ ᱢᱚᱱᱳᱡᱳᱜᱽ ᱫᱤᱭᱮ ᱯᱟᱲᱦᱟᱣ ᱦᱩᱭᱩᱜ ᱛᱟᱵᱳᱱᱟ ᱠᱟᱨᱚᱱ ᱱᱮᱛᱟᱨᱟᱜ ᱥᱮᱪᱮᱫ ᱵᱮᱵᱚᱥᱛᱷᱟ ᱨᱮᱫᱚ ᱠᱨᱤᱭᱟᱨ ᱵᱮᱱᱟᱣ ᱫᱚ ᱢᱤᱫᱴᱮᱱ ᱠᱚᱴᱷᱤᱱ ᱚᱯᱷᱥᱮᱱ ᱨᱮ ᱯᱚᱨᱤᱱᱚᱛᱚ ᱟᱠᱟᱱᱟ ᱡᱮᱢᱚᱱ ᱡᱩᱫᱤ ᱵᱷᱟᱹᱜᱤ ᱴᱷᱤᱠ ᱵᱟᱵᱚᱱ ᱯᱟᱲᱦᱟᱜ ᱜᱮᱭᱟ ᱠᱤᱢᱵᱟ ᱢᱚᱱᱳᱡᱳᱜᱽ ᱫᱤᱭᱮ ᱵᱟᱵᱚᱱ ᱯᱟᱲᱦᱟᱜ ᱜᱮᱭᱟ ᱚᱱᱟ ᱠᱨᱤᱭᱟᱨ ᱚᱯᱷᱥᱮᱱ ᱨᱮᱫᱚ ᱵᱟᱵᱚᱱ ᱥᱮᱴᱮᱨ ᱫᱟᱲᱮᱭᱟᱜᱼᱟ ᱱᱩᱱᱟᱹᱜ ᱜᱮ ᱪᱮᱞᱮᱧᱡᱤᱝ ᱟᱨᱪᱮᱫ ᱥᱮᱪᱮᱫ ᱵᱮᱵᱚᱥᱛᱷᱟ ᱨᱮ ᱟᱵᱚᱣᱟᱜ ᱛᱟᱨᱯᱚᱨ ᱡᱚᱱᱚᱥᱚᱝᱠᱷᱟ ᱦᱚᱸ ᱠᱚᱞᱮᱡᱽ ᱠᱚᱨᱮᱫ ᱤᱥᱠᱩᱞ ᱠᱚᱨᱮᱫ ᱟᱹᱰᱤ ᱵᱨᱤᱫᱽᱫᱷᱤ ᱩᱱᱠᱩ ᱠᱷᱚᱱ ᱠᱤᱪᱷᱩ ᱱᱤᱡᱮ ᱫᱚ ᱵᱷᱤᱱᱟᱹᱜᱟᱨᱛᱮ ᱴᱚᱯ ᱞᱮᱵᱮᱞ ᱨᱮ ᱪᱟᱞᱟᱣ ᱦᱩᱭᱩᱜ ᱛᱟᱵᱚᱱᱟ ᱚᱱᱟᱛᱮ ᱵᱷᱟᱹᱜᱤᱴᱷᱤᱠ ᱯᱟᱲᱦᱟᱣ ᱫᱚ ᱫᱚᱨᱠᱟᱨᱜᱮ ᱚᱱᱟ ᱥᱟᱶ ᱥᱟᱶᱛᱮ ᱠᱷᱮᱞ ᱠᱤᱢᱵᱟ ᱡᱟᱦᱟᱸᱱᱟᱜ ᱠᱟᱞᱪᱟᱨᱟᱞ ᱤᱫᱤ ᱠᱟᱛᱮᱫ ᱡᱚᱯᱲᱟᱣ ᱛᱟᱦᱮᱸ ᱫᱚ ᱫᱚᱨᱠᱟᱨ ᱜᱮ ᱛᱟᱵᱚᱱ ᱵᱟᱵᱚᱱ ᱞᱟᱹᱭ ᱫᱟᱲᱮᱭᱟᱜᱼᱟ ᱟᱵᱚᱣᱟᱜ ᱠᱨᱤᱭᱟᱨ ᱚᱠᱟᱴᱟᱜ ᱛᱤ ᱛᱮ ᱵᱮᱱᱟᱜᱼᱟ ᱢᱟᱱᱮ ᱥᱮᱪᱮᱫ ᱵᱮᱵᱚᱥᱛᱷᱟ ᱛᱮᱜᱮ ᱚᱱᱠᱟ ᱦᱚᱸ ᱠᱟᱛᱷᱟ ᱫᱚ ᱵᱟᱝ ᱡᱷᱚᱛᱚ ᱫᱤᱠ ᱫᱤᱭᱮ ᱟᱵᱚ ᱠᱟᱹᱴᱤᱡ ᱧᱮᱞ ᱧᱮᱞ ᱛᱮ ᱞᱟᱦᱟᱜ ᱦᱩᱭᱩᱜ ᱛᱟᱵᱚᱱᱟ ᱥᱮᱪᱮᱫ ᱵᱮᱵᱚᱥᱛᱷᱟ ᱢᱮᱱ ᱛᱮᱫᱚ ᱦᱩᱭᱩᱜ ᱠᱟᱱᱟ ᱥᱤᱨᱮᱯᱷ ᱥᱮᱪᱮᱫ ᱜᱮ ᱚᱱᱟ ᱠᱟᱛᱷᱟ ᱫᱚ ᱵᱟᱝ ᱥᱮᱪᱮᱫ ᱠᱟᱛᱮᱫ ᱱᱤᱡᱮᱨᱟᱜ ᱥᱚᱢᱟᱡᱽ ᱨᱮ ᱵᱮᱵᱚᱦᱟᱨ ᱟᱪᱚᱨᱚᱱ ᱟᱹᱰᱤ ᱠᱤᱪᱷᱩ ᱜᱮ ᱚᱸᱰᱮ ᱠᱷᱚᱱ ᱥᱮᱬᱟ ᱨᱮᱱᱟᱜ ᱛᱟᱦᱮᱸᱱᱟ ᱥᱮᱪᱮᱫ ᱠᱟᱛᱮᱫ ᱡᱮ ᱯᱟᱹᱣᱨᱟᱹ ᱦᱟᱺᱰᱤ ᱧᱩ ᱦᱮᱱ ᱛᱷᱮᱱ ᱱᱚᱣᱟ ᱠᱚᱫᱚ ᱩᱪᱤᱛ ᱵᱟᱝ ᱠᱟᱱᱟ ᱦᱮᱸ ᱟᱵᱚᱣᱟᱜ ᱠᱟᱞᱪᱟᱨᱟᱞ ᱨᱮ ᱢᱮᱱᱟᱜᱼᱟ ᱡᱮ ᱢᱤᱫᱵᱟᱨ ᱫᱤᱱ ᱫᱚ ᱚᱱᱟ ᱫᱚ ᱧᱩ ᱦᱚᱸ ᱫᱚᱨᱠᱟᱨ ᱠᱟᱱ ᱜᱮᱭᱟ ᱠᱤᱱᱛᱩ ᱢᱟᱛᱟᱞ ᱦᱚᱲ ᱞᱮᱠᱟ ᱰᱮᱞᱤ ᱰᱮᱞᱤ ᱚᱱᱠᱟ ᱧᱩ ᱫᱚ ᱵᱟᱝ ᱴᱷᱤᱠᱟ ᱵᱟᱠᱷᱟᱱ ᱥᱮᱪᱮᱫ ᱨᱮᱱᱟᱜ ᱢᱚᱨᱢᱚ ᱪᱮᱫ ᱛᱟᱦᱮᱸᱭᱮᱱᱟ ᱥᱮᱪᱮᱫ ᱟᱨ ᱵᱟᱝ ᱥᱮᱪᱮᱫ ᱦᱚᱲᱨᱮ ᱛᱚᱯᱷᱟᱛ ᱜᱮ ᱵᱟᱝ ᱛᱟᱦᱮᱸᱱᱟ ᱤᱧᱟᱹᱜ ᱢᱮᱱ ᱛᱮᱫᱚ ᱱᱤᱭᱟᱹᱜᱮ ᱥᱮᱪᱮᱫ ᱵᱮᱵᱚᱥᱛᱷᱟ ᱨᱮᱱᱟᱜ ᱪᱮᱞᱮᱧᱡᱽ